ᱤᱧᱟᱹᱜ ᱜᱟᱹᱞᱤᱢ ᱟᱱᱟᱜ ᱯᱳᱭᱞᱳ ᱯᱷᱳᱱ ᱫᱚ ᱱᱳᱠᱤᱭᱟ ᱠᱤᱯᱮᱰ ᱯᱷᱳᱱ ᱛᱟᱦᱮᱸ ᱠᱟᱱᱟ ᱚᱱᱟ ᱠᱤᱯᱮᱰ ᱯᱷᱳᱱ ᱠᱷᱚᱱ ᱤᱥᱠᱤᱨᱤᱱ ᱴᱟᱪ ᱰᱤᱥᱯᱮᱞᱮ ᱱᱟᱱᱟ ᱦᱩᱱᱟᱹᱨ ᱢᱳᱵᱟᱭᱤᱞ ᱮᱯ ᱟᱨ ᱥᱤᱴᱤᱝ ᱠᱚ ᱟᱛᱮᱫ ᱞᱟᱜᱟᱱ ᱠᱟᱹᱨᱤ ᱠᱚᱣᱟᱜ ᱩᱭᱦᱟᱹᱨ ᱵᱷᱟᱵᱽᱱᱟᱛᱮ ᱥᱢᱟᱨᱴ ᱯᱷᱳᱱᱨᱮ ᱟᱹᱨᱩ ᱯᱷᱮᱨᱟᱣ ᱦᱩᱭ ᱟᱠᱟᱱᱟ